ᱟᱵᱚ ᱥᱟᱱᱛᱟᱲᱢᱟ ᱟᱹᱰᱤ ᱨᱮᱸᱜᱮᱡ ᱱᱟᱪᱟᱨ ᱦᱚᱲ ᱮᱱᱠᱷᱟᱱ ᱪᱟᱥ ᱫᱤᱱ ᱫᱚ ᱪᱟᱥᱨᱮ ᱠᱟᱹᱢᱤ ᱦᱩᱭᱩᱜᱼᱟ ᱵᱟᱹᱫᱼᱵᱟᱹᱭᱦᱟᱹᱲ ᱨᱮ ᱟᱨ ᱥᱤᱛᱩᱝ ᱞᱚᱞᱚ ᱫᱚ ᱵᱤᱨᱼᱵᱩᱨᱩ ᱠᱷᱚᱱᱟᱜ ᱥᱟᱠᱟᱢ ᱦᱮᱡ ᱠᱟᱛᱮᱫ ᱚᱲᱟᱜ ᱨᱮ ᱯᱟᱹᱴᱤ ᱠᱟᱛᱮᱫ ᱥᱟᱠᱟᱢ ᱟᱹᱠᱷᱨᱤᱧ ᱦᱩᱭᱩᱜᱼᱟ ᱯᱩᱭᱥᱟᱹ ᱴᱟᱠᱟᱢᱟ ᱚᱲᱟᱜ ᱨᱮ ᱵᱟᱵᱚᱱ ᱵᱮᱱᱟᱣᱟ ᱮᱱᱠᱷᱟᱱ ᱚᱱᱟᱠᱚ ᱟᱹᱠᱷᱨᱤᱧ ᱠᱟᱛᱮᱫ ᱵᱮᱱᱟᱣ ᱦᱩᱭᱩᱜᱼᱟ ᱟᱨ ᱥᱚᱢᱚᱭ ᱚᱠᱛᱚ ᱨᱮᱫᱚ ᱯᱟᱹᱴᱤᱭᱟ ᱠᱚᱦᱚᱸ ᱫᱤᱱ ᱫᱤᱱᱛᱮ ᱜᱟᱞᱟᱝ ᱡᱟᱨᱚᱣᱟ ᱟᱠᱟᱫᱟ ᱚᱱᱟᱜᱮ ᱠᱤᱛᱟᱹ ᱜᱟᱞᱟᱝ ᱡᱟᱨᱚᱣᱟ ᱟᱠᱟᱫᱟ ᱚᱱᱟᱜᱮ ᱨᱚᱜ ᱢᱤᱫ ᱠᱟᱛᱮᱫ ᱯᱟᱹᱴᱤᱭᱟᱹ ᱵᱮᱱᱟᱣ ᱠᱟᱛᱮᱫ ᱚᱱᱟᱦᱚᱸ ᱵᱟᱡᱟᱨ ᱨᱮ ᱟᱹᱠᱷᱨᱤᱧ ᱦᱩᱭᱩᱜᱼᱟ ᱚᱱᱠᱟᱜᱮ ᱟᱹᱰᱤ ᱜᱚᱴᱟᱝ ᱢᱮᱱᱟᱜᱼᱟ ᱥᱚᱢᱚᱭ ᱨᱮᱫᱚ ᱵᱟᱡᱟᱨ ᱠᱟᱹᱢᱤᱦᱚᱸ ᱪᱟᱞᱟᱜ ᱦᱩᱭᱩᱜᱼᱟ ᱚᱸᱰᱮ ᱠᱷᱚᱱᱟᱜ ᱦᱚᱸ ᱯᱩᱭᱥᱟᱹ ᱠᱟᱢᱟᱣ ᱦᱩᱭᱩᱜᱼᱟ ᱥᱚᱢᱚᱭ ᱨᱮᱫᱚ ᱡᱚᱱᱚᱜ ᱜᱟᱞᱟᱝ ᱠᱷᱟᱲᱟᱝ ᱤᱨ ᱠᱟᱛᱮᱫ ᱡᱚᱱᱚᱝ ᱜᱟᱞᱟᱝ ᱦᱩᱭᱩᱜᱼᱟ ᱚᱱᱟ ᱠᱚ ᱟᱹᱠᱷᱨᱤᱧ ᱵᱟᱲᱟ ᱠᱟᱛᱮᱫ ᱯᱩᱭᱥᱟᱹ ᱵᱮᱱᱟᱣ ᱦᱩᱭᱩᱜᱼᱟ ᱥᱟᱱᱛᱟᱲ ᱥᱟᱱᱛᱟᱲᱼᱢᱟ ᱩᱱᱟᱹᱜᱼᱢᱟ ᱵᱟᱵᱚᱱ ᱢᱟᱨᱟᱝ ᱦᱚᱲ ᱠᱟᱱᱟ ᱡᱟᱦᱟᱸᱞᱮᱠᱟ ᱠᱟᱛᱮᱫᱼᱜᱮ ᱡᱚᱢ ᱟᱹᱥᱩᱞᱚᱜᱼᱢᱟ ᱦᱩᱭᱩᱜ ᱜᱮᱭᱟ ᱪᱟᱥ ᱥᱩᱢᱩᱝᱼᱛᱮ ᱡᱚᱢᱢᱟ ᱵᱟᱭ ᱦᱩᱭᱩᱜᱼᱟ ᱪᱮᱫᱟᱜ ᱥᱮ ᱦᱩᱲᱩ ᱪᱟᱣᱞᱮ ᱜᱮᱵᱚᱱ ᱪᱟᱥ ᱟᱠᱟᱜᱼᱟ ᱴᱟᱠᱟ ᱯᱚᱭᱥᱟᱢᱟ ᱵᱟᱝᱼᱟ ᱚᱱᱟ ᱪᱤᱠᱟᱹᱜᱮ ᱴᱟᱠᱟ ᱯᱩᱭᱥᱟᱹ ᱠᱟᱢᱟᱣ ᱞᱟᱹᱜᱤᱫ ᱫᱚ ᱡᱟᱦᱟᱱᱟᱜ ᱵᱟᱝ ᱡᱟᱦᱟᱱᱟᱜ ᱠᱟᱹᱢᱤ ᱦᱩᱭ ᱟᱵᱚᱱ ᱜᱮᱭᱟ ᱵᱟᱝᱠᱷᱟᱱ ᱴᱟᱠᱟ ᱯᱩᱭᱥᱟᱹ ᱫᱚ ᱵᱟᱝ ᱠᱟᱢᱟᱜᱼᱟ ᱚᱱᱟ ᱠᱷᱟᱹᱛᱤᱨ ᱛᱮᱜᱮ ᱱᱚᱣᱟ ᱡᱟᱦᱟᱸ ᱠᱚᱞᱤᱧ ᱞᱟᱹᱭ ᱠᱮᱫᱟ ᱡᱮ ᱯᱟᱹᱴᱤᱭᱟᱹ ᱡᱚᱱᱚᱜ ᱤᱭᱟᱹ ᱵᱟᱡᱟᱨ ᱠᱟᱹᱢᱤ ᱫᱚ ᱪᱟᱞᱟᱜ ᱦᱩᱭᱩᱜ ᱠᱟᱱᱟ ᱟᱨ ᱵᱟᱝᱠᱷᱟᱱ ᱫᱚ ᱫᱟᱠᱟᱜᱮ ᱧᱟᱢᱚᱜᱼᱟ ᱩᱛᱩ ᱠᱚᱢᱟ ᱵᱟᱭ ᱧᱟᱢᱚᱜᱼᱟ ᱵᱩᱞᱩᱝ ᱥᱩᱱᱩᱢᱦᱚᱸ ᱵᱟᱭ ᱧᱟᱢᱚᱜᱼᱟ ᱚᱱᱟ ᱪᱤᱠᱟᱹᱜᱮ ᱚᱱᱟ ᱠᱚ ᱠᱟᱹᱢᱤ ᱦᱩᱭᱩᱜᱼᱟ ᱟᱨ ᱠᱟᱢᱟᱣ ᱦᱩᱭᱩᱜᱼᱟ ᱯᱚᱭᱥᱟ ᱜᱮᱛᱚ ᱯᱚᱭᱥᱟ ᱵᱟᱝᱠᱷᱟᱱᱼᱢᱟ ᱪᱮᱫᱦᱚᱸ ᱵᱟᱵᱚᱱ ᱠᱤᱨᱤᱧ ᱫᱟᱲᱮᱭᱟᱜᱼᱟ ᱮᱱᱠᱷᱟᱱ ᱪᱤᱠᱟᱹᱭᱟᱢ ᱨᱮᱸᱜᱮᱡ ᱱᱟᱪᱟᱨ ᱡᱤᱭᱚᱱ ᱠᱷᱟᱸᱰᱟᱣ ᱦᱩᱭᱩᱜ ᱜᱮᱭᱟ ᱤᱱᱟᱹ ᱠᱚ ᱤᱭᱟᱹ ᱠᱟᱛᱮᱫ ᱢᱟᱱᱮ ᱠᱟᱹᱢᱤ ᱠᱟᱛᱮᱫ ᱯᱩᱭᱥᱟᱹ ᱴᱟᱠᱟᱦᱚᱸ ᱠᱟᱢᱟᱣ ᱦᱩᱭᱩᱜ ᱜᱮᱭᱟ ᱟᱨ ᱵᱩᱞᱩᱝ ᱥᱩᱱᱩᱢ ᱦᱚᱸ ᱠᱤᱨᱤᱧ ᱦᱩᱭᱩᱜ ᱜᱮᱭᱟ ᱚᱱᱟᱜᱮ ᱵᱤᱰᱟᱹᱣᱮᱜᱼᱟ ᱟᱨ ᱥᱚᱢᱚᱭ ᱨᱮ ᱪᱟᱥ ᱫᱤᱱ ᱦᱚᱸ ᱦᱚᱲᱟᱜ ᱵᱟᱹᱫᱽ ᱨᱮᱦᱚᱸ ᱠᱟᱹᱢᱤ ᱦᱩᱭᱩᱜ ᱜᱮᱭᱟ ᱟᱯᱱᱟᱨᱟᱜ ᱠᱟᱹᱢᱤ ᱪᱟᱵᱟ ᱠᱟᱛᱮᱫ ᱮᱱᱠᱷᱟᱱ ᱚᱸᱰᱮ ᱦᱚᱸ ᱠᱟᱹᱢᱤ ᱠᱩᱲᱟᱹᱭ ᱡᱟᱦᱟᱸ ᱦᱤᱡᱩᱜᱼᱟ ᱚᱱᱟᱦᱚᱸ ᱡᱟᱦᱟᱱᱟᱜ ᱨᱮᱢ ᱠᱤᱨᱤᱧᱟᱢ ᱚᱲᱟᱜ ᱨᱮᱦᱚᱸ ᱥᱚᱝᱥᱟᱨᱮᱢ ᱞᱟᱜᱟᱣᱟ ᱤᱱᱠᱟᱹ ᱠᱟᱛᱮᱫ ᱜᱮ ᱠᱟᱢᱟᱣ ᱦᱩᱭᱩᱜᱼᱟ ᱴᱟᱠᱟ ᱯᱩᱭᱥᱟᱹ ᱟᱨ ᱥᱚᱝᱥᱟᱨ ᱪᱟᱞᱟᱣ ᱦᱩᱭᱩᱜᱼᱟ ᱤᱱᱠᱟᱹ ᱛᱮᱜᱮ ᱢᱟᱹᱱᱢᱤ ᱡᱤᱭᱚᱱ ᱠᱷᱟᱸᱰᱟᱣ ᱦᱩᱭᱩᱜᱼᱟ ᱪᱤᱠᱟᱹᱭᱟᱢ ᱨᱮᱸᱜᱮᱡ ᱱᱟᱪᱟᱨ ᱦᱚᱲ ᱫᱚ ᱱᱚᱝᱠᱟᱱ ᱜᱮᱭᱟ ᱟᱨ ᱱᱚᱝᱠᱟᱜᱮ ᱠᱟᱹᱢᱤ ᱦᱩᱭᱩᱜᱼᱟ